ᱤᱧ ᱟᱹᱠᱟᱹ ᱪᱟᱱᱟᱪ ᱨᱮᱫᱚ ᱳᱣᱟᱨᱠᱥᱚᱯ ᱮᱢ ᱦᱟᱛᱟᱣ ᱠᱟᱫ ᱟᱹᱧ ᱟᱹᱧ ᱡᱟᱦᱟᱧ ᱵᱟᱰᱟᱭᱟ ᱟᱨ ᱜᱚᱢᱠᱮ ᱠᱚᱠᱚ ᱞᱟᱹᱭᱟ ᱠᱟᱫᱤᱧ ᱟ ᱚᱱᱟᱨᱮ ᱵᱷᱟᱹᱜᱽ ᱦᱟᱛᱟᱣ ᱠᱟᱛᱮᱫ ᱤᱧ ᱱᱤᱭᱟᱹᱧ ᱵᱟᱰᱟᱭ ᱫᱟᱲᱮᱭ ᱠᱟᱜᱼᱟ ᱟᱨ ᱢᱟᱪᱮᱛ ᱠᱚ ᱱᱤᱭᱟᱹ ᱠᱚ ᱞᱟᱹᱭ ᱠᱮᱫᱟ ᱟᱢ ᱱᱤᱭᱟᱹᱨᱮ ᱵᱷᱟᱹᱜᱽ ᱮᱢ ᱦᱟᱛᱟᱣ ᱞᱮᱠᱷᱟᱱ ᱱᱤᱭᱟᱹᱨᱮ ᱟᱹᱠᱟᱹᱣ ᱮᱢ ᱵᱮᱱᱟᱣ ᱞᱮᱠᱷᱟᱱ ᱟᱢ ᱦᱚᱢ ᱵᱟᱰᱟᱭ ᱫᱟᱲᱮᱭᱟᱜᱼᱟ ᱠᱤ ᱤᱧ ᱦᱚᱸ ᱵᱮᱱᱟᱣ ᱫᱟᱲᱮᱭᱟᱜ ᱤᱧ ᱡᱟᱦᱟᱸ ᱞᱮᱠᱟ ᱤᱧ ᱤᱧ ᱢᱟᱦᱛᱢᱟ ᱜᱟᱱᱫᱷᱤᱭᱟᱜ ᱟᱹᱠᱟᱹᱣ ᱤᱧ ᱵᱮᱱᱟᱣ ᱞᱮᱫᱟ ᱪᱟᱱᱟᱪ ᱨᱮ ᱟᱨ ᱟᱨ ᱢᱟᱥᱴᱟᱨ ᱱᱤᱭᱟᱹ ᱵᱟᱵᱚᱛ ᱛᱮ ᱟᱰᱤᱜᱟᱱ ᱠᱟᱛᱷᱟᱭ ᱞᱟᱹᱭ ᱥᱚᱫᱚᱨᱟᱜ ᱞᱮᱭᱟ ᱟᱨ ᱤᱧ ᱚᱱᱟᱨᱮ ᱢᱟᱪᱮᱫ ᱞᱟᱹᱭ ᱥᱚᱫᱚᱨ ᱠᱟᱛᱮᱫ ᱤᱧ ᱟᱹᱰᱤ ᱠᱩᱥᱤᱧ ᱟᱹᱭᱠᱟᱹᱣ ᱠᱮᱫᱟ ᱟᱨ ᱡᱟᱦᱟᱸ ᱞᱮᱠᱟᱧ ᱟᱹᱭᱠᱟᱹᱣ ᱠᱮᱫᱟ ᱟᱨ ᱥᱟᱹᱨᱤᱜᱮ ᱟᱹᱭᱠᱟᱹᱣ ᱵᱮᱱᱟᱣ ᱠᱟᱛᱮᱫ ᱦᱮᱰᱢᱟᱥᱴᱚᱨ ᱤᱱᱟᱹᱜ ᱥᱟᱯᱟᱭ ᱞᱟᱹᱭ ᱠᱮᱫᱟᱭ ᱠᱤ ᱤᱧᱟᱹᱜ ᱟᱹᱭᱠᱟᱹᱣ ᱵᱮᱱᱟᱣ ᱠᱟᱛᱮᱫ ᱢᱚᱦᱟᱛᱢᱟ ᱜᱟᱱᱫᱷᱤᱭᱟᱜ ᱵᱟᱨᱮᱛᱮ ᱩᱱᱤᱭᱟᱜ ᱡᱤᱭᱚᱱ ᱨᱮᱱᱟᱜ ᱵᱟᱨᱮᱛᱮ ᱟ ᱰᱤ ᱟᱭᱢᱟ ᱠᱟᱛᱷᱟᱭ ᱞᱟᱹᱭ ᱥᱚᱫᱚᱨ ᱠᱮᱫᱟ ᱟᱨ ᱢᱚᱦᱟᱛᱢᱟ ᱜᱟᱱᱫᱷᱤ ᱛᱤᱥᱮ ᱜᱚᱡ ᱞᱮᱱᱟ ᱟᱨ ᱛᱤᱥᱮ ᱡᱚᱱᱢᱚ ᱞᱮᱱᱟ ᱟᱨ ᱵᱷᱟᱨᱚᱛ ᱟᱡᱟᱫᱽ ᱞᱟᱹᱜᱤᱫ ᱛᱮ ᱪᱮᱫ ᱪᱮᱫ ᱮ ᱠᱟᱹᱢᱤ ᱞᱮᱫᱟ ᱢᱟᱪᱮᱫ ᱟᱭᱢᱟᱜᱟᱱ ᱠᱟᱛᱷᱟᱭ ᱞᱟᱹᱭ ᱥᱚᱫᱚᱨ ᱠᱮᱫᱼᱟ ᱢᱚᱦᱟᱛᱢᱟ ᱜᱟᱱᱫᱷᱤᱭᱟᱜ ᱟᱹᱭᱠᱟᱹᱣ ᱪᱟᱱᱚᱪ ᱨᱮ ᱮ ᱵᱮᱱᱟᱣ ᱥᱚᱫᱚᱨ ᱠᱟᱛᱮᱱ